ᱤᱧ ᱢᱤᱫᱴᱮᱱ ᱥᱟᱹᱲᱤᱧ ᱚᱰᱟᱨ ᱞᱮᱫᱟ ᱢᱤᱫᱴᱟᱱ ᱚᱱᱟ ᱥᱟᱛᱮ ᱯᱨᱟᱭᱤᱡᱽ ᱤᱧ ᱧᱟᱢ ᱠᱮᱫᱟ ᱚᱱᱟ ᱯᱨᱟᱭᱤᱡᱽ ᱫᱚ ᱵᱟᱝ ᱦᱮᱡᱽ ᱞᱮᱱ ᱛᱤᱧᱟᱹᱟᱞᱮ ᱟᱹᱛᱩ ᱫᱚ ᱵᱟᱸᱥᱰᱤᱦᱟᱹ ᱟᱨ ᱜᱨᱟᱢ ᱯᱳᱥᱴ ᱵᱟᱸᱥᱰᱤᱦᱟᱹ ᱚᱸᱰᱮᱧ ᱚᱰᱟᱨ ᱞᱮᱫᱟ ᱠᱤᱱᱛᱩ ᱢᱤᱫᱴᱟᱱ ᱥᱟᱹᱲᱤ ᱛᱮᱜ ᱧᱟᱢ ᱠᱟᱫᱟ ᱟᱨ ᱢᱤᱫᱴᱟᱱ ᱥᱟᱹᱲᱤ ᱫᱚ ᱵᱟᱹᱧ ᱧᱟᱢ ᱠᱟᱫᱟ ᱚᱱᱟᱛᱮᱥᱮ ᱟᱨᱚᱧ ᱛᱤᱥᱮᱢ ᱟᱹᱜᱩ ᱤᱧᱟᱹ ᱚᱱᱟ ᱠᱟᱹᱴᱤᱡ ᱞᱟᱹᱭᱟᱹᱧ ᱢᱮ